ᱤᱧ ᱢᱤᱫ ᱫᱤᱱᱚᱜ ᱵᱟᱡᱟᱨᱤᱧ ᱪᱟᱞᱟᱣ ᱞᱮᱱᱟ ᱵᱳᱭ ᱫᱳᱠᱟᱱ ᱵᱳᱭ ᱦᱟᱛᱟᱣ ᱛᱚ ᱢᱤᱫ ᱫᱤᱱ ᱢᱤᱫᱴᱮᱱ ᱵᱳᱭᱤᱧ ᱠᱤᱨᱤᱧ ᱟᱹᱜᱩ ᱠᱮᱫᱟ ᱜᱚᱞᱯᱚ ᱵᱳᱭ ᱛᱚ ᱜᱚᱞᱯᱚ ᱵᱳᱭ ᱨᱮ ᱟᱹᱰᱤ ᱢᱚᱸᱡᱽᱼᱢᱚᱸᱡᱽ ᱜᱚᱞᱯᱚ ᱛᱟᱦᱮᱸ ᱠᱟᱱᱟ ᱚᱱᱟ ᱜᱚᱞᱯᱚ ᱯᱟᱲᱦᱟᱣ ᱠᱟᱛᱮᱫ ᱟᱹᱰᱤ ᱵᱷᱟᱹᱞᱤᱧ ᱵᱩᱡ ᱠᱮᱫᱟ ᱛᱚ ᱩᱱᱤ ᱞᱮᱠᱷᱚᱠᱟᱜ ᱟᱹᱰᱤ ᱢᱚᱸᱡᱽᱼᱢᱚᱸᱡᱽ ᱜᱚᱞᱯᱚ ᱢᱮᱱᱟᱜ ᱟᱠᱟᱫ ᱛᱟᱭᱟ ᱛᱚ ᱤᱧ ᱦᱚᱸ ᱜᱟᱛᱮ ᱜᱤᱫᱽᱨᱟᱹᱧ ᱢᱮᱛᱟᱣᱟᱠᱚᱣᱟ ᱡᱮ ᱩᱱᱤ ᱞᱮᱠᱷᱚᱠᱟᱜ ᱜᱚᱞᱯᱚ ᱵᱳᱭ ᱦᱟᱛᱟᱣ ᱞᱟᱹᱜᱤᱫ